ᱟᱹᱞᱤᱧ ᱵᱟᱸᱠᱩᱲᱟ ᱠᱷᱚᱱᱟᱜ ᱞᱤᱧ ᱢᱮᱱ ᱮᱫᱟ ᱱᱚᱣᱟ ᱥᱩᱭᱜᱤ ᱰᱮᱞᱤᱵᱷᱟᱨᱤ ᱨᱮᱱ ᱡᱮ ᱟᱹᱞᱤᱧ ᱞᱤᱧ ᱢᱮᱱᱫᱟ ᱜᱳᱵᱤᱱᱫᱚ ᱱᱚᱜᱚᱨ ᱵᱟᱥ ᱥᱴᱚᱯᱮᱹᱡᱽ ᱴᱷᱮᱱ ᱟᱹᱞᱤᱧᱟᱜ ᱴᱷᱟᱶ ᱛᱟᱞᱤᱧ ᱛᱳ ᱟᱹᱞᱤᱧ ᱚᱰᱟᱨᱮᱜᱼᱟ ᱞᱤᱧ ᱴᱩ ᱯᱞᱮᱴ ᱵᱤᱨᱭᱟᱱᱤ ᱢᱤᱫᱴᱟᱝ ᱠᱳᱠ ᱛᱚ ᱟᱞᱤᱧ ᱟᱫᱷᱟ ᱜᱷᱚᱱᱴᱟ ᱢᱚᱫᱽᱫᱷᱮᱛᱮ ᱚᱸᱰᱮ ᱰᱮᱞᱤᱵᱷᱟᱨᱤ ᱞᱤᱧ ᱧᱟᱢ ᱢᱟ ᱱᱤᱭᱟᱹ ᱜᱤᱞᱤᱧ ᱨᱤᱠᱟᱹᱭᱮᱜᱼᱟ ᱟᱨ ᱡᱚᱛᱷᱟᱛ ᱥᱚᱢᱵᱷᱚᱵᱽ ᱮᱠᱴᱩ ᱪᱟᱬ ᱧᱚᱜ ᱵᱮᱱ ᱯᱳᱶᱪᱷᱟᱣ ᱦᱚᱴᱚᱣ ᱞᱤᱧ ᱠᱷᱟᱱ ᱠᱷᱩᱵᱽᱜᱮ ᱵᱷᱟᱞᱮ ᱠᱚᱜᱼᱟ